ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱤᱛᱟᱹ ᱫᱚᱠᱟᱱ ᱨᱮᱱ ᱦᱮᱸ ᱦᱩᱲᱩ ᱠᱚᱢᱟ ᱤᱭᱟᱹ ᱜᱮᱭᱟ ᱤᱛᱟᱹ ᱠᱚᱢᱟ ᱤᱛᱟᱹ ᱜᱮ ᱛᱮᱦᱮᱱ ᱵᱟᱣᱟ ᱤᱧᱟᱹᱜ ᱤᱭᱟᱹ ᱨᱮᱫᱚ ᱦᱮᱸ ᱪᱮᱫ ᱪᱮᱫ ᱠᱚ ᱵᱚᱞᱛᱮ ᱫᱚ ᱚᱱᱟ ᱵᱤᱵᱤ ᱮᱜᱟᱨᱚ ᱥᱚᱨᱱᱟ ᱱᱤᱭᱟᱹ ᱠᱩ ᱦᱩᱲᱩ ᱤᱛᱟᱹ ᱢᱮᱱᱟᱜᱼᱟ ᱟᱫᱚ ᱱᱤᱭᱟᱹ ᱵᱤᱵᱤ ᱮᱜᱟᱨᱚ ᱱᱤᱭᱟᱹ ᱥᱚᱢᱚᱭ ᱨᱮᱫᱚ ᱚᱱᱟ ᱵᱤᱵᱤ ᱮᱜᱟᱨᱚ ᱜᱮ ᱢᱟᱱᱮ ᱯᱷᱚᱞᱚᱱ ᱢᱮᱱᱟᱜᱼᱟ ᱵᱷᱟᱹᱜᱤ ᱠᱚᱢ ᱥᱚᱢᱚᱭ ᱨᱮ ᱦᱩᱭᱩᱜ ᱦᱩᱲᱩ ᱠᱟᱱᱟ ᱦᱮᱸ ᱚᱱᱟ ᱫᱚ ᱤᱱᱟᱹᱜ ᱱᱤᱨᱚᱧᱡᱚᱱᱟ ᱦᱮᱸ ᱨᱚᱧᱡᱚᱱᱟ ᱦᱩᱲᱩ ᱠᱚᱢ ᱥᱚᱢᱚᱭ ᱨᱮ ᱤᱭᱟᱹᱜ ᱠᱟᱱᱟ ᱟᱨ ᱛᱤᱡᱩ ᱠᱚ ᱛᱷᱚᱲᱟ ᱠᱚᱢ ᱧᱚᱜ ᱠᱚ ᱮᱴᱟᱜᱽᱫᱟ ᱫᱟᱢ ᱢᱟ ᱤᱛᱟᱹ ᱫᱚ ᱯᱨᱚᱛᱤ ᱠᱤᱡᱤ ᱚᱱᱠᱟ ᱯᱚᱧᱪᱟᱥ

ᱯᱨᱚᱛᱤ ᱠᱤᱡᱤ ᱠᱤᱡᱤ ᱯᱨᱩᱛᱤ ᱯᱚᱧᱪᱟᱥ ᱴᱟᱠᱟ ᱠᱤᱡᱤ ᱤᱛᱟᱹ ᱦᱩᱲᱩ ᱦᱮᱸ ᱦᱮᱸ ᱦᱮᱸ ᱦᱮᱸ ᱦᱮᱸ ᱢᱟᱱᱮ ᱟᱥᱤ ᱯᱚᱸᱪᱟᱥᱤ ᱫᱤᱱ ᱵᱷᱤᱛᱨᱤ ᱨᱮ ᱦᱩᱭᱩᱜ

ᱫᱚᱠᱟᱱ ᱫᱚ ᱥᱮᱛᱟᱜ ᱠᱷᱚᱡ ᱤᱱᱠᱟ ᱱᱚ ᱵᱟᱡᱮ ᱜᱟᱱ ᱠᱷᱚᱡ ᱦᱟᱱᱛᱮ ᱪᱷᱚ ᱵᱟᱡᱮ ᱫᱷᱟᱹᱨᱤᱡ ᱫᱤᱱᱢᱟᱱ ᱵᱟᱨᱚ ᱜᱷᱚᱱᱴᱟ ᱫᱚ ᱟᱴ ᱵᱟᱡᱮ ᱠᱷᱚᱡ ᱪᱷᱚ ᱵᱟᱡᱮ

ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱴᱷᱤᱠᱜᱮᱭᱟ ᱛᱟᱦᱚᱞᱮ ᱯᱨᱚᱭᱳᱡᱚᱱ ᱢᱚᱛᱚᱢ ᱦᱤᱡᱩᱜᱼᱟ